ᱦᱮᱸ ᱦᱮᱞᱳ ᱦᱮᱸ ᱤᱧ ᱥᱳᱢᱪᱟᱸᱫᱽ ᱥᱚᱨᱮᱱᱤᱧ ᱞᱟᱹᱭᱫᱟ ᱵᱩᱨᱥᱟᱹ ᱵᱮᱲᱟ ᱠᱷᱚᱡ

ᱵᱟᱜᱽᱢᱩᱱᱰᱤ ᱚᱰᱤᱭᱳ ᱚᱯᱤᱥ ᱠᱟᱱ ᱜᱮᱭᱟ ᱥᱮ ᱦᱮᱸᱛᱚ ᱢᱮᱱᱫᱚ ᱦᱩᱭᱩᱜ ᱠᱟᱱᱟ ᱱᱤᱛᱳᱜ ᱠᱤᱪᱷᱩᱴᱟ ᱪᱟᱥᱵᱟᱥ ᱦᱩᱭ ᱠᱟᱱᱟ ᱛᱚ ᱟᱫᱚ ᱚᱱᱟ ᱵᱞᱮᱠ ᱴᱤ ᱠᱚ ᱦᱮᱱᱟᱜᱼᱟ ᱵᱮᱸᱜᱟᱲ ᱛᱚ ᱚᱱᱟᱨᱮ ᱞᱟᱹᱜᱤᱫ ᱠᱤᱪᱷᱩᱜᱟᱱ ᱥᱚᱨᱚᱧᱡᱟᱢ ᱫᱚᱨᱠᱟᱨᱚᱜ ᱠᱟᱱᱟ ᱡᱤᱱᱤᱥ ᱯᱚᱛᱨᱚ ᱠᱚ ᱨᱟᱱ ᱢᱩᱨᱜᱟᱹᱱ ᱠᱚ ᱛᱚ ᱱᱤᱛᱳᱜ ᱵᱟᱦᱟ ᱮᱦᱚᱵ ᱟᱠᱟᱱᱟ ᱛᱚ ᱨᱟᱱ ᱠᱚ ᱦᱮᱱᱟᱜᱼᱟ ᱥᱮ ᱦᱮᱸᱛᱚ ᱵᱟᱦᱟ ᱦᱩᱴᱩᱨᱚᱜ ᱠᱟᱱᱟ ᱚᱱᱟ ᱠᱚᱨᱮ ᱮᱢ ᱮᱢᱟᱜ ᱦᱩᱭᱩᱜᱼᱟ ᱟᱨ ᱠᱤᱪᱷᱩ ᱫᱟᱜ ᱠᱚ ᱥᱚᱴᱚᱜ ᱠᱟᱱᱟ ᱨᱟᱱ ᱮᱢᱟᱜ ᱞᱟᱹᱜᱤᱫ ᱢᱤᱥᱤᱱ ᱦᱚᱸ ᱵᱟᱹᱱᱩᱜ ᱛᱤᱧᱟᱹ ᱛᱚ ᱧᱟᱢᱚᱜᱼᱟ ᱥᱮ ᱦᱮᱸᱛᱚ ᱮᱥᱯᱨᱮ ᱢᱮᱥᱤᱱ ᱦᱮᱸ ᱦᱮᱸᱛᱚ ᱵᱟᱨ ᱥᱤᱥᱤ ᱚᱱᱟ ᱨᱟᱱ ᱟᱨ ᱢᱤᱫᱴᱟᱝ ᱮᱥᱯᱨᱮ ᱢᱤᱥᱤᱱ ᱦᱮᱸ ᱤᱧ ᱥᱮᱱᱚᱜ ᱟᱹᱧ ᱥᱟᱹᱨᱫᱤ ᱢᱟᱦᱟ ᱦᱤᱞᱳᱜ ᱴᱷᱤᱠ ᱟᱪᱷᱮ ᱡᱷᱤᱡ ᱛᱟᱦᱮᱱᱟ ᱛᱚ ᱦᱮᱸᱛᱚ ᱟᱨ ᱤᱭᱟᱹ ᱢᱮᱱ ᱦᱩᱭᱩᱜ ᱠᱟᱱ ᱛᱟᱦᱮᱱᱟ ᱰᱨᱟᱢ ᱦᱮᱸ ᱦᱮᱸ ᱴᱷᱤᱠ ᱟᱪᱷᱮ ᱦᱮᱸ ᱦᱮᱸ ᱦᱮᱸ ᱴᱷᱤᱠ ᱜᱮᱭᱟ ᱦᱮᱸ ᱦᱮᱸ ᱟᱨ ᱯᱚᱨᱮ ᱯᱚᱨᱮ ᱛᱮ ᱵᱚᱨᱥᱟ ᱨᱮ ᱞᱟᱹᱜᱤᱫ ᱠᱤᱪᱷᱩ ᱜᱟᱱ ᱟᱨᱚ ᱡᱟᱝ ᱠᱚ ᱢᱮᱱ ᱦᱩᱭᱩᱜ ᱠᱟᱱᱟ ᱡᱟᱝ ᱫᱚ ᱡᱟᱦᱟᱸ ᱫᱚ ᱢᱩᱞᱟᱹ ᱡᱟᱝ ᱠᱚ ᱡᱚᱱᱰᱨᱟ ᱤᱛᱟᱹ ᱠᱚ ᱟᱫᱚ ᱱᱤᱛᱳᱜ ᱠᱷᱚᱱ ᱠᱟᱹᱴᱤᱡ ᱞᱟᱹᱭ ᱥᱟᱲᱮ ᱠᱟᱜ ᱞᱮᱠᱷᱟᱱ ᱜᱟᱱᱚᱜᱼᱟ ᱟᱨ ᱪᱮᱫ ᱪᱚ ᱦᱮᱸ ᱦᱮᱸ ᱦᱮᱸ ᱦᱮᱸᱛᱚ ᱦᱮᱸ ᱦᱮᱸ ᱴᱷᱤᱠ ᱟᱪᱷᱮ ᱚᱱᱟ ᱠᱚᱜᱮ ᱜᱚᱞᱯᱚ ᱫᱚ